ᱠᱩᱲᱤ ᱜᱤᱫᱽᱨᱟᱹ ᱠᱚ ᱟᱨ ᱵᱟᱹᱦᱩᱲᱤᱭᱟᱹ ᱠᱚ ᱪᱟᱸᱫᱚ ᱛᱮᱭᱟᱜ ᱫᱚ ᱥᱚᱨᱠᱟᱨᱤ ᱴᱷᱮᱱ ᱠᱷᱚᱱᱟᱜ ᱦᱚᱸ ᱵᱮᱵᱚᱥᱛᱟ ᱦᱩᱭᱩᱜᱼᱟ ᱨᱟᱱ ᱟᱭᱨᱚᱱ ᱴᱮᱵᱽᱞᱮᱴ ᱟᱨ ᱤᱱᱡᱤᱠᱥᱮᱱ ᱦᱚᱸ ᱧᱟᱢ ᱧᱟᱢᱚᱜᱼᱟ ᱚᱸᱰᱮᱢ ᱪᱟᱞᱟᱣ ᱞᱮᱱ ᱠᱷᱟᱡ ᱜᱮ ᱟᱨ ᱡᱩᱫᱤ ᱵᱟᱝ ᱠᱷᱟᱡ ᱫᱚ ᱰᱟᱠᱴᱟᱨ ᱴᱷᱮᱱ ᱠᱷᱚᱱᱟᱜ ᱦᱚᱸ ᱟᱹᱜᱩ ᱠᱟᱛᱮᱢ ᱚᱱᱟ ᱠᱚᱢ ᱵᱮᱵᱚᱦᱟᱨ ᱫᱟᱲᱮᱭᱟᱜᱼᱟ ᱟᱨ ᱵᱷᱟᱜᱮ ᱥᱟᱯᱷᱟ ᱥᱟᱹᱯᱷᱤ ᱩᱱ ᱚᱠᱛᱮ ᱫᱚ ᱛᱟᱦᱮᱱ ᱫᱚᱨᱠᱟᱨ ᱠᱟᱱᱟ ᱟᱨ ᱥᱮᱛᱟᱜ ᱵᱮᱲᱟ ᱦᱚᱸ ᱫᱩᱣᱟᱹᱨ ᱠᱚᱵᱚᱱ ᱪᱷᱚᱸᱪᱟ ᱩᱱ ᱫᱚ ᱩᱱ ᱚᱠᱛᱮ ᱛᱮᱫᱚ ᱛᱩᱞᱥᱤ ᱛᱷᱟᱱ ᱫᱚ ᱵᱟᱵᱚᱱ ᱪᱷᱚᱸᱪᱟ ᱟᱨ ᱡᱟᱦᱟᱸ ᱨᱮᱜᱮ ᱠᱚ ᱵᱚᱜᱟᱸ ᱜᱳᱨᱳᱜᱼᱟ ᱚᱸᱰᱮ ᱦᱚᱸ ᱟᱵᱚ ᱫᱚ ᱚᱱᱟ ᱥᱳᱨ ᱫᱚ ᱵᱟᱝᱵᱚᱱ ᱪᱟᱞᱟᱜᱼᱟ ᱟᱨ ᱡᱩᱫᱤ ᱯᱮ ᱫᱤᱱ ᱠᱷᱚᱱᱟᱜ ᱯᱩᱱ ᱫᱤᱱ ᱥᱮ ᱢᱚᱬᱮ ᱫᱤᱱ ᱡᱩᱫᱤ ᱵᱟᱹᱲᱛᱤ ᱦᱩᱭᱩᱜᱼᱟᱱ ᱚᱱᱟ ᱫᱚ ᱧᱮᱞᱢᱮ ᱨᱳᱜ ᱨᱮ ᱯᱚᱨᱤᱱᱚᱛᱚ ᱠᱟᱱᱟ ᱮᱱᱠᱷᱟᱡ ᱩᱱᱤ ᱦᱚᱲ ᱫᱚ ᱰᱟᱠᱴᱚᱨ ᱴᱷᱮᱱ ᱪᱟᱞᱟᱣ ᱫᱚᱨᱠᱟᱨᱟᱭ ᱠᱟᱱᱟ ᱟᱨ ᱡᱩᱫᱤ ᱰᱟᱠᱴᱚᱨ ᱴᱷᱮᱡ ᱵᱟᱭ ᱪᱟᱞᱟᱜᱼᱟ ᱦᱚᱥᱯᱤᱴᱟᱞ ᱦᱚᱸ ᱪᱟᱞᱟᱣ ᱫᱚᱨᱠᱟᱨᱟᱭ ᱠᱟᱱᱟ ᱟᱨ ᱵᱟᱠᱷᱟᱡ ᱫᱚ ᱡᱟᱹᱥᱛᱤ ᱡᱩᱫᱤ ᱦᱩᱭ ᱪᱟᱞᱟᱜᱼᱟ ᱚᱱᱟ ᱦᱚᱸ ᱯᱚᱨᱮ ᱛᱮᱫᱚ ᱚᱦᱚᱢ ᱥᱟᱢᱲᱟᱣ ᱠᱮᱭᱟ ᱥᱮ ᱨᱟᱱ ᱠᱟᱛᱮᱜ ᱦᱚᱸ ᱵᱟᱝᱜᱮᱢ ᱵᱷᱟᱜᱮᱜᱼᱟ ᱱᱚᱝᱠᱟ ᱦᱚᱸ ᱧᱮᱞ ᱦᱳᱭ ᱠᱟᱱᱟ ᱟᱞᱮ ᱱᱚᱣᱟ ᱠᱚᱨᱮᱱ ᱦᱚᱲ ᱚᱱᱟ ᱡᱤᱱᱤᱥ ᱡᱩᱫᱤ ᱦᱩᱭᱩᱜᱼᱟᱱ ᱮᱱᱠᱷᱟᱱ ᱠᱮᱱᱥᱟᱨ ᱨᱮ ᱯᱚᱨᱤᱱᱚᱛᱚᱜᱼᱟ ᱟᱨ ᱠᱮᱱᱥᱟᱨ ᱨᱮ ᱡᱩᱫᱤ ᱯᱚᱨᱤᱱᱚᱛᱚᱜᱼᱟ ᱚᱱᱟ ᱚᱱᱟ ᱡᱤᱱᱤᱥ ᱴᱷᱮᱱ ᱫᱚ ᱚᱯᱟᱨᱮᱥᱮᱱ ᱠᱟᱛᱮᱜ ᱦᱚᱸ ᱵᱟᱝᱜᱮ ᱪᱟᱵᱟᱜᱼᱟ ᱱᱚᱝᱠᱟ ᱦᱚᱸ ᱧᱮᱞ ᱠᱟᱱᱟ ᱩᱱᱤ ᱦᱚᱲ ᱫᱚ ᱟᱥᱛᱮ ᱟᱥᱛᱮ ᱧᱮᱞᱢᱮ ᱟᱡ ᱟᱡ ᱛᱮᱜᱮ ᱤᱭᱟᱹ ᱪᱟᱞᱟᱜᱼᱟ ᱚᱱᱟ ᱨᱚᱜᱟ ᱪᱟᱞᱟᱜᱼᱟᱭ ᱟᱫᱚ ᱢᱩᱪᱟᱹᱫ ᱨᱮ ᱡᱩᱫᱤ ᱞᱟᱹᱭᱟᱭ ᱱᱚᱱᱰᱮ ᱥᱮ ᱚᱸᱰᱮ ᱤᱫᱤᱧᱯᱮ ᱵᱷᱟᱜᱮᱜᱼᱟᱹᱧ ᱛᱟᱦᱞᱮ ᱩᱱᱤ ᱦᱚᱲ ᱫᱚ ᱵᱟᱝ ᱜᱮᱭ ᱵᱷᱟᱜᱮᱜᱼᱟ ᱞᱟᱦᱟ ᱠᱷᱚᱡ ᱫᱚ ᱵᱟᱭ ᱞᱟᱹᱭᱟ ᱠᱤᱱᱛᱩ ᱛᱟᱭᱚᱢ ᱛᱮᱜᱮ ᱩᱭᱦᱟᱹᱨ ᱦᱤᱡᱩᱜᱼᱟ ᱡᱮ ᱤᱧ ᱫᱚ ᱪᱮᱫᱟᱜ ᱪᱚ ᱵᱟᱹᱧ ᱨᱟᱱ ᱟᱹᱱᱤᱡᱼᱟ ᱚᱱᱟ ᱞᱟᱹᱜᱤᱫ ᱛᱮ ᱦᱟᱥᱯᱤᱴᱟᱞ ᱪᱟᱞᱟᱣ ᱫᱚ ᱫᱚᱨᱠᱟᱨ ᱠᱟᱱᱟ